ᱱᱚᱣᱟ ᱠᱚᱨᱮᱫᱚ ᱢᱟᱱᱮ ᱟᱡᱳᱫᱤᱭᱟᱹ ᱵᱩᱨᱩᱨᱮ ᱫᱚ ᱟᱭᱢᱟ ᱞᱮᱠᱟᱱ ᱧᱮᱞ ᱡᱟᱭᱜᱟ ᱢᱮᱱᱟᱜᱼᱟ ᱡᱮᱞᱮᱠᱟ ᱢᱟᱨᱵᱮᱞ ᱞᱮᱠ ᱵᱟᱢᱱᱤ ᱯᱷᱚᱞᱥ ᱴᱷᱩᱲᱜᱟᱹ ᱯᱷᱚᱞᱥ ᱟᱨ ᱜᱳᱨᱜᱟᱵᱩᱨᱩ ᱢᱚᱭᱩᱨ ᱯᱟᱦᱟᱲ ᱟᱨ ᱟᱨᱚ ᱢᱮᱱᱟᱜᱼᱟ ᱚᱱᱮᱠ ᱚᱱᱮᱠ ᱡᱟᱭᱜᱟ ᱧᱮᱞ ᱛᱮᱱᱟᱜ ᱚᱱᱮᱢ ᱠᱤᱪᱷᱩ ᱧᱮᱧᱮᱞ ᱛᱮᱱᱟᱜ ᱢᱮᱱᱟᱜᱼᱟ ᱥᱮ ᱚᱱᱮᱠ ᱞᱮᱠᱟᱱ ᱡᱟᱭᱜᱟ ᱫᱟᱬᱟᱱ ᱞᱮᱠᱟᱱᱟᱜ ᱫᱟᱢᱟᱱ ᱞᱮᱠᱟᱱᱟᱜ ᱡᱟᱭᱜᱟ ᱢᱮᱱᱟᱜᱼᱟ ᱟᱫᱚ ᱟᱢ ᱦᱤᱡᱩᱜ ᱠᱟᱱᱟᱢ ᱚᱸᱰᱮ ᱠᱷᱚᱱ ᱡᱩᱫᱤ ᱵᱟᱥᱛᱮᱢ ᱦᱤᱡᱩᱜᱼᱟ ᱛᱚ ᱟᱢ ᱵᱟᱥ ᱵᱷᱟᱲᱟ ᱞᱟᱜᱟᱣ ᱢᱮᱭᱟ ᱥᱮ ᱵᱟᱹᱭᱤᱠᱛᱮᱢ ᱦᱤᱡᱩᱜᱼᱟ ᱟᱫᱚ ᱵᱟᱭᱤᱠᱨᱮ ᱥᱩᱱᱩᱢ ᱯᱮᱨᱮᱡ ᱞᱟᱜᱟᱣ ᱢᱮᱭᱟ ᱟᱨ ᱦᱮᱡ ᱠᱟᱛᱮ ᱱᱚᱰᱮ ᱱᱤᱛᱚᱜ ᱫᱚ ᱟᱭᱢᱟ ᱞᱮᱠᱟᱱᱟᱜ ᱞᱚᱡᱽ ᱡᱟᱦᱟᱸ ᱠᱚ ᱢᱮᱛᱟᱜ ᱠᱟᱱᱟ ᱞᱚᱡᱽ ᱫᱤᱠᱩᱛᱮ ᱟᱫᱚ ᱚᱱᱟ ᱞᱚᱡᱽ ᱠᱚ ᱵᱮᱱᱟᱣ ᱟᱠᱟᱫᱟ ᱞᱟᱦᱟᱛᱮᱫᱚ ᱱᱚᱣᱟ ᱠᱚᱨᱮᱫᱚ ᱞᱚᱡᱽ ᱫᱚ ᱠᱷᱩᱵᱽ ᱠᱚᱢ ᱛᱟᱦᱮᱸ ᱠᱟᱱᱟ ᱥᱮ ᱵᱟᱝᱠᱚ ᱵᱮᱱᱟᱣᱮᱫ ᱛᱟᱦᱮᱱᱟ ᱟᱨ ᱱᱤᱛᱚᱜᱫᱚ ᱵᱟᱨᱦᱮᱨᱮᱱ ᱦᱚᱲ ᱦᱮᱡ ᱠᱟᱛᱮ ᱚᱱᱟᱫᱚ ᱱᱤᱛᱚᱜᱫᱚ ᱪᱟᱹᱨᱛᱟᱞᱟ ᱯᱟᱪᱛᱟᱞᱟ ᱟᱹᱰᱤ ᱞᱟᱹᱴᱩ ᱞᱟᱹᱴᱩ ᱞᱚᱡᱽ ᱠᱚᱠᱚ ᱵᱮᱱᱟᱣᱮᱫᱟ ᱟᱨ ᱚᱱᱟ ᱥᱟᱶᱛᱮ ᱚᱱᱟᱠᱚ ᱧᱮᱞ ᱧᱮᱞᱛᱮ ᱟᱵᱚ ᱥᱟᱱᱛᱟᱲᱦᱚᱸ ᱠᱚ ᱵᱮᱱᱟᱣ ᱟᱠᱟᱫᱟ ᱟᱨ ᱟᱢ ᱫᱚ ᱚᱱᱟᱫᱚ ᱟᱢ ᱜᱮ ᱟᱢ ᱪᱮᱛᱟᱱ ᱨᱮᱜᱮ ᱱᱤᱨᱵᱷᱚᱨᱟᱭ ᱟᱢ ᱚᱠᱟᱞᱮᱠᱟᱱ ᱡᱟᱭᱜᱟᱨᱮᱢ ᱛᱟᱦᱮᱱᱟ ᱢᱟᱱᱮ ᱡᱟᱦᱟᱱ ᱢᱟᱱᱮ ᱡᱚᱛᱚ ᱞᱮᱠᱟᱱ ᱢᱮᱱᱟᱜᱼᱟ ᱵᱮᱥᱤ ᱴᱟᱠᱟ ᱨᱮᱱᱟᱜ ᱦᱚᱸ ᱠᱚᱢᱴᱟᱠᱟ ᱨᱮᱱᱟᱜ ᱦᱚᱸ ᱟᱢ ᱡᱩᱫᱤᱢ ᱢᱮᱱᱟ ᱤᱧ ᱵᱮᱥᱤ ᱴᱟᱠᱟᱨᱮᱱ ᱛᱟᱦᱮᱱᱟ ᱵᱮᱥᱮ ᱠᱚᱢ ᱠᱚᱢ ᱠᱷᱚᱨᱚᱪᱛᱮ ᱢᱟᱱᱮ ᱟᱢᱫᱚ ᱚᱱᱟᱫᱚ ᱟᱢᱜᱮᱢ ᱵᱩᱡᱟ ᱥᱮ ᱛᱤᱱᱟᱹᱜ ᱠᱷᱚᱨᱚᱪᱛᱮᱢ ᱟᱢ ᱚᱱᱟ ᱠᱷᱚᱨᱚᱪ ᱜᱮ ᱦᱩᱭᱩᱜᱼᱟ ᱛᱤᱱᱟᱹᱜ ᱠᱷᱚᱨᱚᱪ ᱞᱮᱠᱷᱟᱱ ᱵᱷᱟᱞᱮ ᱦᱩᱭᱩᱜᱼᱟ ᱡᱚᱛᱚ ᱞᱮᱠᱟᱱᱟᱜ ᱜᱮ ᱢᱮᱱᱟᱜᱼᱟ ᱛᱚ ᱡᱚᱛᱚ ᱞᱮᱠᱟᱜᱮ ᱢᱟᱱᱮ ᱵᱮᱥᱤ ᱠᱷᱚᱨᱚᱪᱦᱚᱸ ᱠᱚᱢ ᱠᱷᱚᱨᱚᱪ ᱨᱮᱱᱟᱜ ᱦᱚᱸ ᱟᱨ ᱚᱸᱰᱮ ᱠᱷᱚᱱ ᱟᱢ ᱢᱚᱱᱮᱠᱟᱜ ᱢᱮ ᱵᱟᱢᱱᱤ ᱯᱷᱚᱞᱥ ᱥᱮ ᱚᱱᱟ ᱡᱟᱦᱟᱸ ᱡᱷᱚᱨᱱᱟᱠᱚ ᱠᱚ ᱞᱟᱹᱭᱫᱟ ᱚᱸᱰᱮ ᱧᱮᱞᱮᱢ ᱪᱟᱞᱟᱜᱼᱟ ᱛᱚ ᱟᱢ ᱚᱸᱰᱮ ᱠᱷᱚᱱᱮᱢ ᱪᱟᱞᱟᱜᱼᱟ ᱟᱢ ᱵᱟᱭᱤᱠᱛᱮ ᱥᱮ ᱵᱳᱞᱮᱨᱳ ᱢᱟᱱᱮ ᱱᱮᱛᱟᱨᱫᱚ ᱜᱟᱹᱰᱤ ᱠᱚᱛᱮ ᱦᱚᱸᱠᱚ ᱪᱟᱞᱟᱜᱠᱟᱱ ᱜᱮᱭᱟ ᱵᱳᱞᱮᱨᱳ ᱠᱚᱮ ᱦᱚᱸ ᱛᱚ ᱚᱱᱟᱨᱮ ᱟᱢ ᱥᱩᱱᱩᱢ ᱯᱮᱨᱮᱡ ᱞᱟᱜᱟᱣ ᱢᱮᱭᱟ ᱟᱨᱚ ᱦᱤᱡᱩᱜᱼᱟᱢ ᱢᱤᱫ ᱫᱤᱱᱫᱚ ᱚᱱᱟᱫᱚ ᱟᱢᱜᱮᱢ ᱵᱩᱡᱟ ᱢᱤᱫ ᱫᱤᱱᱛᱮᱢ ᱧᱮᱞ ᱪᱟᱵᱟᱭᱟ ᱥᱮ ᱵᱟᱝ ᱟᱨ ᱚᱱᱟᱠᱚ ᱧᱮᱞ ᱵᱟᱲᱟ ᱠᱟᱛᱮ ᱢᱤᱫᱴᱷᱮᱱ ᱛᱚ ᱟᱨᱵᱟᱢ ᱧᱮᱞᱟ ᱡᱚᱛᱚ ᱡᱟᱭᱜᱟ ᱨᱮᱜᱮ ᱧᱮᱞ ᱥᱟᱱᱟ ᱢᱮᱭᱟ ᱡᱮᱢᱚᱱ ᱯᱟᱧᱪᱮᱛ ᱯᱟᱦᱟᱲᱮᱢ ᱧᱮᱞᱟ ᱜᱳᱨᱜᱟᱵᱩᱨᱩᱢ ᱧᱮᱞᱟ ᱢᱚᱭᱩᱨ ᱯᱟᱦᱟᱲ ᱟᱨᱚ ᱵᱟᱢᱱᱤ ᱯᱷᱚᱞᱥ ᱴᱷᱩᱲᱜᱟᱹ ᱯᱷᱚᱞᱥ ᱚᱱᱟ ᱡᱷᱚᱨᱱᱟ ᱠᱚ ᱢᱟᱨᱵᱮᱞ ᱞᱮᱠ ᱚᱱᱟ ᱠᱚᱨᱮ ᱧᱮᱞᱟᱢ ᱟᱨᱚ ᱚᱱᱮᱠ ᱢᱮᱱᱟᱜᱼᱟ ᱚᱱᱮᱠ ᱟᱭᱜᱟ ᱫᱟᱬᱟᱱ ᱛᱮᱭᱟᱜ ᱢᱮᱱᱟᱜᱼᱟ ᱟᱫᱚ ᱚᱱᱟᱫᱚ ᱢᱤᱫ ᱫᱤᱱᱛᱮᱫᱚ ᱫᱟᱬᱟᱫᱚ ᱵᱟᱝ ᱯᱩᱨᱟᱹᱜᱼᱟ ᱢᱤᱫ ᱫᱤᱱᱛᱮᱫᱚ ᱦᱚᱭᱛᱚ ᱵᱟᱨᱭᱟ ᱯᱮᱭᱟ ᱡᱟᱭᱜᱟᱜᱮᱢ ᱧᱮᱞ ᱯᱩᱨᱟᱹᱣ ᱫᱟᱲᱮᱭᱟᱜᱼᱟ ᱵᱟᱨᱭᱟ ᱯᱮᱭᱟ ᱵᱟᱨᱭᱟ ᱯᱮᱭᱟ ᱠᱷᱚᱱᱟᱜ ᱵᱤᱥᱤᱫᱚ ᱵᱟᱢ ᱧᱮᱞ ᱫᱟᱲᱮᱭᱟᱜᱼᱟ ᱟᱨ ᱦᱚᱭᱛᱚ ᱵᱟᱨ ᱯᱮ ᱫᱤᱱᱫᱚ ᱞᱟᱜᱟᱜ ᱜᱮᱭᱟ ᱧᱮᱞᱛᱮ ᱥᱮᱱᱚᱜ ᱦᱤᱡᱩᱜ ᱛᱮᱜᱮ ᱛᱚ ᱥᱚᱢᱚᱭ ᱫᱚ ᱟᱨᱚ ᱪᱟᱵᱟᱼᱟ ᱚᱱᱟ ᱟᱹᱭᱠᱦᱟᱹᱛᱮ ᱵᱟᱨ ᱯᱮ ᱫᱤᱱ ᱫᱚ ᱥᱚᱢᱚᱭ ᱞᱟᱜᱟᱜ ᱜᱮᱭᱟ ᱧᱮᱞᱛᱮ ᱟᱨᱚ ᱦᱟᱱᱛᱮ ᱢᱮᱱᱟᱜᱼᱟ ᱵᱟᱜᱽᱢᱩᱱᱰᱤ ᱥᱮᱱ ᱢᱮᱱᱟᱜᱼᱟ ᱡᱮᱢᱚᱱ ᱯᱟᱠᱷᱤ ᱯᱟᱦᱟᱲ ᱟᱨᱚ ᱢᱟᱴᱷᱟ ᱵᱩᱨᱩ ᱚᱱᱟᱠᱚᱨᱮ ᱟᱹᱰᱤ ᱵᱷᱟᱞᱮ ᱵᱷᱟᱞᱮ ᱡᱟᱭᱜᱟ ᱢᱮᱱᱟᱜᱼᱟ ᱧᱮᱞ ᱛᱮᱱᱟᱜ ᱚᱱᱟᱠᱚ ᱧᱮᱞ ᱟᱨ ᱱᱚᱣᱟ ᱠᱚᱨᱮ ᱦᱚᱸ ᱢᱮᱱᱟᱜᱼᱟ ᱧᱮᱞ ᱛᱮᱱᱟᱜ ᱜᱳᱨᱜᱟᱵᱩᱨᱩ ᱠᱚ ᱚᱱᱟ ᱠᱚᱨᱮ ᱫᱮᱡᱞᱮᱱ ᱠᱷᱟᱱ ᱟᱹᱰᱤ ᱪᱮᱨᱦᱟ ᱵᱩᱡᱩᱜᱼᱟ ᱚᱱᱟ ᱠᱚᱨᱮ ᱡᱷᱚᱨᱱᱟ ᱠᱚᱨᱮ ᱡᱷᱚᱨᱱᱟ ᱠᱚᱨᱮ ᱠᱚ ᱟᱲᱜᱳᱱ ᱜᱮᱭᱟ ᱚᱱᱟ ᱠᱚᱨᱮ ᱟᱲᱜᱳ ᱠᱟᱛᱮᱫ ᱟᱰᱤ ᱵᱮᱥ ᱵᱩᱡᱷᱟᱹᱜᱼᱟ ᱚᱱᱟ ᱦᱟᱭᱰᱨᱳᱞ ᱠᱚ ᱢᱮᱛᱟᱜᱼᱟ ᱡᱟᱦᱟᱸ ᱦᱟᱭᱰᱨᱳᱞ ᱠᱚᱨᱮ ᱫᱟᱬᱟ ᱵᱟᱲᱟ ᱠᱟᱛᱮ ᱢᱚᱡᱽ ᱵᱩᱡᱩᱜᱼᱟ ᱟᱨᱚ ᱚᱱᱠᱟᱜᱮ ᱢᱮᱱᱟᱜᱼᱟ ᱟᱭᱢᱟ ᱞᱮᱠᱟᱱ ᱡᱟᱭᱜᱟ ᱢᱚᱴᱟᱢᱩᱴᱤ ᱚᱱᱟ ᱠᱚᱨᱮ ᱫᱟᱬᱟ ᱞᱮᱠᱷᱟᱱ ᱟᱢᱟᱜ ᱠᱷᱚᱨᱚᱪ ᱫᱚ ᱵᱤᱥᱤ ᱯᱟᱲᱟᱣᱟᱢ ᱜᱮᱭᱟ ᱢᱟᱱᱮ ᱠᱷᱚᱨᱚᱪᱚᱜ ᱛᱟᱢ ᱜᱮᱭᱟ ᱚᱱᱟᱠᱚ ᱠᱷᱚᱨᱚᱪ ᱢᱮᱱ ᱞᱮᱠᱷᱟᱱ ᱢᱮᱱ ᱜᱟᱱᱚᱜᱼᱟ ᱠᱩᱲᱤ ᱯᱚᱪᱤᱥ ᱠᱩᱲᱤ ᱛᱷᱮᱠᱮ ᱢᱟᱱᱮ ᱠᱚᱢ ᱯᱚᱠᱠᱷᱮ ᱚᱱᱟᱫᱚ ᱠᱚᱢ ᱠᱚᱢ ᱨᱮᱱᱟᱜᱤᱧ ᱞᱟᱹᱭᱫᱟ ᱟᱢ ᱢᱟᱱᱮ ᱠᱷᱚᱨᱚᱪ ᱠᱚᱢ ᱠᱚᱢᱛᱮ ᱡᱩᱫᱤᱢ ᱠᱚᱢ ᱞᱮᱠᱟᱢ ᱠᱷᱚᱨᱚᱪᱟ ᱟᱨ ᱵᱮᱥᱤ ᱞᱮᱠᱷᱟᱱ ᱠᱷᱚᱨᱚᱪ ᱞᱮᱠᱷᱟᱡ ᱵᱮᱥᱤ ᱜᱮ ᱠᱷᱚᱨᱚᱪᱟ ᱤᱧ ᱢᱚᱴᱟᱢᱩᱴᱤ ᱚᱱᱟᱠᱚ ᱡᱟᱭᱜᱟ ᱫᱟᱬᱟ ᱠᱟᱛᱮ ᱥᱮ ᱧᱮᱞ ᱠᱟᱛᱮᱫᱤᱧ ᱞᱟᱹᱭ ᱫᱟᱲᱮᱭᱟᱢᱟ ᱠᱩᱲᱤ ᱴᱷᱮᱠᱮ ᱯᱚᱪᱤᱥ ᱦᱟᱡᱟᱨ ᱴᱟᱠᱟ ᱠᱷᱚᱨᱚᱪᱚᱜ ᱛᱟᱢᱟ